ᱢᱟᱲᱟᱝ ᱫᱚ ᱯᱚᱧᱪᱟᱭᱮᱛ ᱨᱮ ᱢᱤᱫᱴᱟᱝ ᱠᱟᱹᱢᱤ ᱦᱩᱭᱩᱜ ᱠᱟᱱ ᱛᱟᱦᱮᱸᱜ ᱡᱟᱦᱟᱸ ᱫᱚ ᱜᱤᱫᱽᱨᱟᱹ ᱠᱚᱣᱟᱜ ᱡᱚᱱᱢᱚ ᱥᱟᱨᱴᱚᱯᱷᱤᱠᱮᱴ ᱠᱚ ᱟᱫᱚ ᱱᱚᱣᱟᱠᱚ ᱫᱚ ᱡᱚᱢᱟ ᱵᱟᱲᱟ ᱦᱩᱭ ᱞᱮᱱᱟ ᱟᱫᱚ ᱯᱚᱨᱮ ᱠᱚ ᱞᱟᱹᱭ ᱠᱮᱫᱟ ᱪᱮᱫ ᱢᱮᱱᱫᱟᱠᱚ ᱱᱤᱛᱚᱜ ᱫᱚ ᱱᱚᱣᱟ ᱠᱚᱫᱚ ᱩᱱᱟᱹᱜ ᱫᱤᱱ ᱨᱮᱭᱟᱜ ᱵᱮᱯᱟᱨ ᱠᱟᱱᱟ ᱱᱤᱛᱚᱜ ᱫᱚ ᱱᱚᱣᱟ ᱠᱚᱫᱚ ᱵᱟᱝ ᱦᱩᱭᱩᱜᱼᱟ ᱛᱚ ᱱᱤᱛᱚᱜ ᱫᱚ ᱥᱤᱨᱠᱟᱵᱟᱫ ᱠᱤᱢᱵᱟ ᱯᱩᱨᱩᱞᱤᱭᱟ ᱠᱚᱨᱮ ᱱᱚᱣᱟ ᱫᱚᱠᱚ ᱵᱮᱱᱟᱣᱮᱫᱟ ᱡᱚᱱᱢᱚ ᱥᱟᱨᱴᱤᱯᱷᱤᱠᱮᱴ ᱜᱷᱟᱱᱮ ᱫᱚᱠᱚ ᱢᱮᱱᱟ ᱮᱯᱤᱴ ᱰᱤᱯᱤᱴ ᱦᱩᱭᱩᱜᱼᱟ ᱜᱷᱟᱱᱮ ᱫᱚᱠᱚ ᱢᱮᱱᱟ ᱱᱚᱰᱮ ᱡᱚᱱᱢᱚ ᱥᱟᱨᱴᱤᱯᱷᱤᱠᱮᱴ ᱫᱚᱠᱚ ᱠᱚᱨᱟᱣ ᱮᱫᱟ ᱛᱟᱦᱚᱞᱮ ᱱᱚᱰᱮ ᱯᱚᱭᱥᱟ ᱞᱟᱜᱟᱜᱼᱟ ᱛᱟᱦᱚᱞᱮ ᱯᱟᱸᱪ ᱪᱷᱚ ᱥᱚ ᱮᱢ ᱠᱟᱛᱮ ᱠᱚ ᱠᱚᱨᱟᱣᱟ ᱟᱫᱚ ᱚᱱᱠᱟ ᱠᱟᱛᱮ ᱚᱸᱰᱮ ᱥᱮᱱ ᱦᱩᱭᱱᱟ ᱠᱩᱞᱤ ᱠᱚᱣᱟᱞᱤᱧ ᱡᱮ ᱱᱚᱣᱟᱫᱚ ᱪᱮᱫᱞᱮᱠᱟ ᱱᱚᱰᱮ ᱡᱚᱱᱢᱚ ᱥᱟᱨᱴᱤᱯᱷᱤᱠᱮᱴ ᱠᱚ ᱠᱚᱨᱟᱣ ᱮᱫᱟ ᱪᱮᱫ ᱞᱮᱠᱟ ᱴᱟᱠᱟ ᱯᱚᱭᱥᱟ ᱫᱚ ᱞᱟᱜᱟᱜᱼᱟ ᱴᱟᱠᱟ ᱯᱚᱭᱥᱟ ᱫᱚ ᱯᱟᱭᱥᱚ ᱴᱟᱠᱟ ᱠᱷᱟᱡ ᱜᱮ ᱦᱩᱭᱩᱜᱼᱟ ᱟᱫᱚ ᱚᱱᱠᱟ ᱠᱚ ᱞᱟᱹᱭ ᱠᱮᱫᱟ ᱯᱟᱸᱪ ᱥᱳ ᱴᱟᱠᱟ ᱛᱟᱦᱚᱞᱮ ᱮᱢ ᱦᱩᱭᱱᱟ ᱯᱟᱸᱪ ᱥᱳ ᱴᱟᱠᱟ ᱮᱢ ᱠᱟᱛᱮ ᱨᱮᱦᱚᱸ ᱠᱚ ᱢᱮᱱᱫᱟ ᱪᱮᱫ ᱱᱚᱣᱟᱫᱚ ᱵᱚᱞᱞᱟᱢᱯᱩᱨ ᱨᱮ ᱤᱫᱤ ᱦᱩᱭᱩᱜᱼᱟ ᱟᱨ ᱚᱸᱰᱮ ᱠᱷᱚᱱᱜᱮ ᱚᱱᱟᱫᱚ ᱦᱩᱭᱩᱜᱼᱟ ᱢᱟᱱᱮ ᱚᱸᱰᱮ ᱠᱚ ᱰᱤᱡᱤᱴᱮᱞ ᱥᱟᱨᱴᱤᱯᱷᱤᱠᱮᱴ ᱫᱚ ᱚᱸᱰᱮ ᱦᱩᱭᱩᱜᱼᱟ ᱟᱫᱚ ᱚᱱᱠᱟ ᱠᱟᱛᱮ ᱚᱸᱰᱮ ᱥᱮᱱ ᱦᱩᱭᱱᱟ ᱟᱫᱚ ᱚᱸᱰᱮ ᱦᱚᱸᱠᱚ ᱢᱮᱱᱫᱟ ᱰᱤᱡᱤᱴᱟᱞ ᱚᱱᱟ ᱠᱚᱨᱟᱣ ᱠᱮᱫ ᱠᱷᱟᱡ ᱰᱤᱡᱤᱴᱮᱞ ᱠᱤ ᱵᱟᱭ ᱠᱚᱨᱟᱣ ᱫᱟᱲᱮᱭᱟᱜᱼᱟ ᱩᱱᱫᱤ ᱰᱤᱡᱤᱴᱟᱞ ᱚᱸᱰᱮ ᱠᱚᱨᱟᱣ ᱠᱮᱫᱟᱭ ᱟᱫᱚ ᱠᱚᱨᱟᱣ ᱠᱮᱫᱟᱭ ᱟᱨ ᱞᱟᱹᱭᱫᱟᱭ ᱱᱚᱣᱟ ᱛᱮᱜᱮ ᱠᱟᱹᱢᱤ ᱪᱟᱞᱟᱜᱼᱟ ᱟᱫᱚ ᱚᱱᱠᱟ ᱠᱟᱛᱮ ᱚᱸᱰᱮ ᱪᱟᱹᱨ ᱯᱟᱸᱪ ᱥᱳ ᱴᱟᱠᱟ ᱞᱟᱜᱟᱣᱮᱱᱟ ᱛᱚ ᱴᱷᱤᱠ ᱟᱪᱷᱮ ᱠᱟᱹᱢᱤ ᱦᱩᱭᱱᱟ ᱛᱟᱦᱚᱞᱮ ᱚᱱᱟ ᱟᱹᱜᱩ ᱠᱟᱛᱮ ᱠᱤᱪᱷᱩ ᱫᱤᱱ ᱯᱚᱨᱮ ᱠᱷᱟᱱᱜᱮ ᱤᱭᱟᱹᱠᱚ ᱞᱟᱹᱭ ᱠᱮᱫᱟ ᱵᱟᱝᱢᱟ ᱚᱱᱟᱫᱚ ᱵᱟᱝ ᱦᱩᱭ ᱠᱟᱱ ᱛᱟᱢᱟ ᱟᱫᱚ ᱚᱱᱟᱫᱚ ᱟᱨᱚ ᱯᱚᱨᱮᱛᱮ ᱠᱚᱨᱟᱣ ᱦᱩᱭᱩᱜᱼᱟ